ᱚᱲᱟᱜ ᱨᱮᱱ ᱡᱟᱦᱟᱱ ᱡᱟᱦᱟᱱ ᱡᱤᱭᱟᱹᱞᱤ ᱠᱚ ᱡᱚᱛᱚᱱ ᱡᱚᱜᱟᱣ ᱠᱚᱣᱟ ᱵᱚᱱ ᱥᱮ ᱫᱚᱦᱚ ᱠᱚᱣᱟᱵᱚᱱ ᱡᱟᱦᱟᱸ ᱨᱮ ᱚᱱᱟ ᱫᱚ ᱵᱚᱱ ᱢᱮᱛᱟᱜ ᱠᱟᱱᱟ ᱜᱚᱲᱟ ᱚᱲᱟᱜ ᱟᱨ ᱵᱤᱨ ᱨᱮᱱ ᱥᱮ ᱮᱴᱟᱜ ᱮᱴᱟᱜ ᱨᱮᱱ ᱡᱤᱭᱟᱹᱞᱤ ᱠᱚ ᱢᱟᱦᱟᱸ ᱨᱮᱠᱚ ᱫᱚᱦᱚ ᱠᱚᱣᱟ ᱚᱱᱟ ᱫᱚ ᱠᱚ ᱢᱮᱛᱟᱜ ᱠᱟᱱᱟ ᱪᱤᱲᱤᱭᱟᱹ ᱠᱷᱟᱱᱟ ᱟᱨ ᱤᱧᱟᱹᱜ ᱚᱲᱟᱜ ᱨᱮᱱ ᱤᱧ ᱵᱟᱵᱟ ᱴᱷᱮᱱ ᱠᱷᱚᱱᱟᱜ ᱤᱧ ᱥᱮᱨᱣᱟ ᱨᱮᱭᱟᱜ ᱯᱚᱨᱟᱢᱚᱥ ᱤᱧ ᱧᱟᱢ ᱟᱠᱟᱫᱟ